ᱯᱟᱹᱴᱷᱩᱣᱟᱹ ᱠᱚ ᱩᱥᱩᱞ ᱥᱤᱠᱷᱱᱟᱹᱛ ᱟᱨ ᱢᱚᱦᱟᱵᱤᱨᱫᱟᱹᱜᱟᱲ ᱞᱟᱹᱜᱤᱫ ᱫᱚ ᱤᱧᱟᱹᱜ ᱵᱟᱰᱟᱭ ᱞᱮᱠᱟᱛᱮᱫᱚ ᱵᱚᱨᱫᱷᱚᱢᱟᱱ ᱜᱮᱠᱚ ᱠᱩᱥᱤᱭᱟᱜᱼᱟ ᱪᱮᱫᱟᱜ ᱥᱮ ᱵᱚᱨᱫᱷᱚᱢᱟᱱ ᱨᱮᱫᱚ ᱛᱟᱦᱮᱱ ᱨᱮᱭᱟᱜ ᱥᱩᱵᱤᱫᱷᱟ ᱢᱮᱱᱟᱜᱼᱟ ᱟᱨᱦᱚᱸ ᱠᱚᱢ ᱠᱷᱚᱨᱪᱟ ᱛᱮ ᱚᱱᱟ ᱵᱤᱫᱽᱫᱟᱹᱜᱟᱲ ᱠᱚ ᱪᱟᱞᱟᱣ ᱫᱟᱲᱮᱭᱟᱜᱼᱟ ᱚᱱᱟ ᱥᱟᱶ ᱥᱟᱶᱛᱮ ᱡᱟᱦᱟᱱᱟᱜ ᱠᱤᱪᱷᱩ ᱦᱩᱭ ᱞᱮᱱᱠᱷᱟᱱ ᱥᱩᱨ ᱨᱮ ᱦᱟᱥᱯᱟᱛᱟᱞ ᱢᱮᱱᱟᱜᱼᱟ ᱚᱱᱟᱛᱮ ᱯᱟᱹᱴᱷᱩᱣᱟᱹ ᱠᱚᱫᱚ ᱵᱚᱨᱫᱷᱚᱢᱟᱱ ᱢᱚᱦᱟᱵᱤᱨᱫᱟᱹᱜᱟᱲ ᱜᱮᱠᱚ ᱠᱩᱥᱤᱭᱟᱜᱼᱟ